ᱱᱚᱣᱟ ᱵᱤᱨᱵᱷᱩᱢ ᱡᱮᱞᱟ ᱨᱮᱫᱚ ᱟᱭᱢᱟᱜᱟᱱ ᱯᱟᱲᱦᱟᱜ ᱜᱤᱫᱽᱨᱟᱹ ᱠᱩᱲᱤ ᱠᱚᱲᱟᱠᱩ ᱟᱭᱢᱟᱜᱟᱱ ᱜᱤ ᱢᱮᱱᱟᱜ ᱠᱚᱣᱟ ᱡᱟᱦᱟᱸᱭᱠᱩ ᱟᱭᱢᱟ ᱟᱭᱢᱟ ᱯᱟᱲᱦᱟᱣ ᱠᱟᱛᱮᱫ ᱰᱤᱜᱽᱨᱤ ᱦᱟᱛᱟᱣ ᱠᱟᱛᱮᱫ ᱫᱩᱲᱩᱵ ᱜᱤ ᱢᱮᱱᱟᱜ ᱠᱚᱣᱟ ᱵᱮᱠᱟᱨᱜᱤ ᱡᱚᱫᱤ ᱚᱱᱟᱠᱩ ᱵᱮᱵᱚᱥᱛᱟ ᱞᱮᱱᱠᱷᱟᱱ ᱥᱚᱨᱠᱟᱨ ᱴᱷᱮᱱ ᱠᱷᱚᱱ ᱟᱹᱰᱤᱜᱤ ᱵᱷᱟᱹᱜᱤ ᱠᱚᱜᱼᱟ ᱪᱮᱫᱟᱜ ᱥᱮ ᱮᱠᱮᱱ ᱨᱮᱸᱜᱮᱡ ᱱᱟᱪᱟᱨ ᱜᱤᱫᱽᱨᱟᱹ ᱛᱷᱚᱲᱟᱜᱟᱱ ᱥᱚᱨᱠᱟᱨ ᱡᱚᱫᱤ ᱥᱩᱡᱚᱜ ᱥᱩᱵᱤᱫᱷᱟᱭ ᱮᱢᱞᱮᱱ ᱠᱷᱟᱱ ᱫᱚ ᱟᱹᱰᱤᱜᱤ ᱵᱷᱟᱹᱜᱤ ᱠᱚᱜᱼᱟ ᱟᱨ ᱛᱤᱱᱟᱹᱜ ᱠᱚᱥᱴᱚ ᱠᱟᱛᱮᱫ ᱜᱚ ᱵᱟᱵᱟ ᱱᱚᱜᱚᱭ ᱠᱩ ᱯᱟᱲᱦᱟᱣ ᱩᱪᱩᱭᱮᱫ ᱞᱮᱭᱟ ᱟᱨ ᱥᱚᱨᱠᱟᱨ ᱠᱷᱚᱱ ᱴᱷᱮᱱ ᱡᱚᱫᱤ ᱛᱷᱚᱲᱟ ᱜᱟᱱᱞᱮ ᱧᱟᱢ ᱞᱮᱠᱷᱟᱱ ᱱᱚᱜᱚᱭ ᱡᱟᱦᱟᱱᱟᱜ ᱠᱚᱴᱟ ᱛᱚᱵᱮ ᱟᱹᱰᱤᱜᱤ ᱵᱷᱟᱹᱜᱤ ᱦᱩᱭ ᱠᱚᱜᱼᱟ